ᱤᱧ ᱡᱟᱦᱟᱸ ᱥᱴᱳᱵ ᱤᱧ ᱦᱟᱛᱟᱣ ᱞᱮᱜᱼᱟ ᱚᱱᱟ ᱫᱚ ᱱᱟᱯᱟᱭ ᱢᱚᱱᱮ ᱠᱟᱛᱮ ᱜᱮᱧ ᱦᱟᱛᱟᱣ ᱞᱮᱜᱼᱟ ᱵᱮᱥ ᱜᱮᱭᱟ ᱢᱮᱱᱛᱮ ᱟᱫᱚ ᱟᱹᱜᱩ ᱠᱟᱛᱮ ᱟᱫᱚ ᱱᱤᱭᱟᱹ ᱤᱭᱟᱹ ᱢᱤᱫ ᱫᱤᱱ ᱥᱮ ᱵᱟᱨ ᱥᱤᱧ ᱤᱧ ᱡᱩᱞ ᱠᱮᱜᱼᱟ ᱛᱟᱭᱚᱢ ᱫᱚ ᱥᱩᱱᱩᱢ ᱜᱮ ᱡᱚᱨᱚᱜ ᱠᱟᱱᱟ ᱮᱱᱠᱷᱟᱱ ᱤᱱᱟᱹᱜ ᱱᱚᱣᱟ ᱤᱭᱟᱹ ᱠᱟᱛᱮ ᱤᱭᱟᱹ ᱠᱟᱛᱮᱧ ᱪᱟᱞᱟᱣ ᱞᱮᱱᱟ ᱚᱱᱟ ᱫᱚᱠᱟᱱ ᱥᱟᱢᱟᱱ ᱧᱟᱢᱚᱜᱼᱟ ᱢᱮᱱᱛᱮᱫ ᱟᱫᱚ ᱤᱧ ᱫᱚ ᱚᱱᱟ ᱫᱚᱠᱟᱱ ᱨᱮᱫᱚ ᱟᱫᱚ ᱛᱤᱥᱦᱚᱸ ᱵᱟᱹᱧ ᱦᱟᱛᱟᱣᱟ ᱪᱮᱫᱟᱜ ᱥᱮ ᱱᱩᱱᱟᱹᱜ ᱱᱚᱝᱠᱟᱱ ᱥᱟᱢᱟᱱ ᱠᱚ ᱟᱹᱠᱷᱨᱤᱧᱟ ᱡᱷᱚᱛᱚ ᱰᱩᱯᱞᱤᱠᱮᱴ ᱛᱟᱦᱮᱱᱟ ᱱᱚᱣᱟ ᱫᱚ ᱰᱩᱵᱞᱤᱠᱮᱴ ᱜᱮᱠᱚ ᱢᱮᱱᱟ ᱪᱮᱫᱟᱜ ᱥᱮ ᱵᱟᱨᱥᱤᱧ ᱯᱚᱨᱮ ᱠᱷᱟᱱ ᱜᱮ ᱡᱩᱫᱤ ᱠᱷᱟᱨᱟᱯᱟᱚᱜᱼᱟ ᱨᱟᱯᱩᱫᱚᱜᱼᱟ ᱠᱷᱟᱱ ᱱᱚᱣᱟᱢᱟ ᱰᱩᱯᱞᱩᱠᱮᱴ ᱜᱮᱠᱚ ᱢᱮᱱᱟ ᱤᱧ ᱫᱚ ᱟᱫᱚ ᱛᱤᱥᱦᱚᱸ ᱱᱚᱣᱟ ᱨᱮ ᱚᱱᱟ ᱫᱚᱠᱟᱱ ᱨᱮᱫᱚ ᱱᱚᱝᱠᱟᱱ ᱥᱟᱢᱟᱱ ᱠᱚᱫᱚ ᱵᱟᱹᱧ ᱦᱟᱛᱟᱣᱟ ᱟᱨ ᱪᱮᱫ ᱦᱚᱸ ᱵᱟᱹᱧ ᱦᱟᱛᱟᱣᱟ ᱚᱸᱰᱮ ᱫᱚ ᱪᱮᱫᱟᱜ ᱥᱮ ᱛᱮᱦᱮᱧᱤᱧ ᱫᱷᱚᱠᱟᱭᱱᱟ ᱟᱫᱚ ᱛᱤᱥ ᱦᱚᱸ ᱟᱞᱚᱧ ᱫᱷᱚᱠᱟᱜ ᱢᱟ ᱢᱮᱱᱮᱠ ᱚᱱᱠᱟ ᱟᱨ ᱡᱮᱱᱚ ᱚᱱᱠᱟᱱ ᱫᱚᱠᱟᱱ ᱨᱮᱧ ᱦᱟᱛᱟᱣᱟ ᱟᱨ ᱡᱟᱦᱟᱸ ᱫᱚ ᱟᱹᱰᱤ ᱧᱮᱞ ᱠᱟᱛᱮᱜᱮ ᱟᱹᱰᱤ ᱤᱭᱟᱹ ᱠᱟᱛᱮ ᱜᱤᱧ ᱦᱟᱛᱟᱣᱟ ᱪᱮᱫᱟᱜ ᱥᱮ ᱱᱤᱛᱚᱜ ᱤᱧᱤᱧ ᱯᱚᱥᱛᱟᱜ ᱠᱟᱱᱟ ᱪᱮᱫᱟᱜ ᱥᱮ ᱱᱤᱛ ᱦᱚᱸ ᱚᱱᱟᱛᱮ